ᱟᱞᱮ ᱥᱩᱨ ᱥᱩᱯᱩᱨ ᱟᱹᱛᱩ ᱨᱮ ᱵᱟᱹᱯᱤ ᱧᱩᱛᱩᱢᱟᱱ ᱢᱤᱫ ᱠᱚᱲᱟ ᱜᱤᱫᱽᱨᱟᱹ ᱩᱱᱤ ᱴᱩᱨ ᱤᱫᱤᱠᱟᱛᱮ ᱱᱟᱯᱟᱭ ᱜᱟᱹᱭᱤᱰᱮ ᱮᱢᱟ ᱠᱚᱣᱟ ᱩᱱᱠᱩ ᱫᱚ ᱵᱟᱝᱞᱟ ᱯᱟᱹᱨᱥᱤ ᱛᱮ ᱦᱤᱱᱫᱤ ᱯᱟᱹᱨᱥᱤ ᱛᱮ ᱟᱨ ᱥᱟᱱᱛᱟᱞᱤ ᱯᱟᱹᱨᱥᱤ ᱛᱮᱦᱚᱸ ᱠᱚ ᱨᱚᱲ ᱫᱟᱲᱮᱭᱟᱜᱼᱟ